ᱤᱧᱫᱚ ᱡᱟᱦᱟᱸ ᱠᱷᱚᱱᱟᱜ ᱤᱧ ᱞᱟᱹᱭᱫᱟ ᱚᱱᱟ ᱠᱷᱟᱹᱛᱤᱨ ᱛᱮ ᱞᱟᱹᱭᱫᱟᱹᱧ ᱡᱮ ᱢᱟᱞᱫᱟ ᱵᱷᱤᱛᱨᱤ ᱨᱮ ᱡᱮ ᱟᱵᱚ ᱥᱚᱨᱠᱟᱨᱤ ᱦᱤᱥᱟᱹᱵ ᱛᱮ ᱡᱮ ᱥᱚᱨᱠᱟᱨᱤ ᱠᱷᱚᱱᱟᱜ ᱡᱟ ᱵᱮᱵᱚᱥᱛᱷᱟ ᱵᱚᱱ ᱧᱟᱢᱫᱟ ᱚᱱᱟ ᱵᱷᱤᱛᱨᱤ ᱨᱮ ᱤᱧ ᱦᱚᱸᱧ ᱧᱟᱢᱫᱟ ᱟᱨ ᱤᱧ ᱦᱚᱸ ᱚᱱᱟ ᱥᱟᱶᱛᱮ ᱢᱟᱱᱮ ᱡᱳᱜᱟᱡᱳᱜᱽ ᱢᱮᱱᱟᱜ ᱛᱤᱧ ᱜᱮᱭᱟ ᱡᱮᱨᱚᱠᱚᱢ ᱦᱩᱭᱩᱜ ᱠᱟᱱᱟ ᱤᱭᱟᱹ ᱥᱚᱨᱠᱟᱨᱤ ᱢᱟᱱᱮ ᱡᱟᱦᱟᱸᱭ ᱠᱟᱹᱢᱤᱨᱮ ᱚᱱᱟᱫᱚ ᱦᱩᱭᱩᱜ ᱠᱟᱱᱟ ᱠᱚᱱᱱᱟᱥᱨᱤ ᱡᱮᱨᱚᱠᱚᱢ ᱠᱚᱱᱱᱟᱥᱨᱤ ᱤᱧ ᱦᱚᱸᱧ ᱧᱟᱢᱫᱟ ᱟᱨ ᱞᱟᱦᱟ ᱠᱚᱱᱱᱟᱥᱨᱤ ᱠᱚ ᱮᱢᱚᱜ ᱠᱟᱱ ᱛᱟᱦᱮᱱᱚᱜᱼᱟ ᱢᱟᱱᱮ ᱢᱤᱫ ᱦᱟᱡᱟᱨ ᱢᱟᱱᱮ ᱢᱤᱫ ᱦᱟᱡᱟᱨ ᱫᱚ ᱪᱮᱫ ᱢᱟᱱᱮ ᱠᱚᱱᱱᱟᱥᱨᱤ ᱫᱚ ᱪᱮᱫ ᱦᱮᱸ ᱮᱹᱥ ᱴᱤ ᱮᱥ ᱥᱤ ᱳ ᱵᱤ ᱥᱤ ᱡᱮᱱᱟᱨᱮᱹᱞ ᱚᱱᱟ ᱢᱚᱫᱽᱫᱷᱮ ᱨᱮᱦᱚᱸ ᱵᱷᱟᱜᱽ ᱢᱮᱱᱟᱜᱼᱟ ᱮᱹᱥ ᱴᱤ ᱡᱮᱨᱚᱠᱚᱢ ᱦᱟᱡᱟᱨ ᱮ ᱥ ᱥᱤ ᱡᱮᱨᱚᱠᱚᱢ ᱱᱚ ᱥᱚ ᱟᱨ ᱛᱟᱨᱯᱚᱨ ᱳ ᱵᱤ ᱥᱤ ᱡᱮᱨᱚᱠᱚᱢ ᱟᱴᱥᱚ ᱱᱤᱝᱠᱟ ᱠᱟᱛᱮᱫ ᱮᱦᱚᱵᱚᱜ ᱠᱟᱱᱟ ᱚᱱᱟ ᱠᱷᱟᱹᱛᱤᱨ ᱛᱮ ᱤᱧ ᱦᱚᱸ ᱠᱚᱱᱱᱟᱥᱨᱤ ᱨᱮᱭᱟᱜ ᱵᱷᱟᱜᱽ ᱤᱧ ᱧᱟᱢ ᱠᱟᱜᱼᱟ ᱠᱚᱱᱱᱟᱥᱨᱤ ᱨᱮᱭᱟᱜ ᱵᱷᱟᱜᱽ ᱨᱮᱭᱟᱜ ᱫᱚ ᱢᱟᱱᱮ ᱠᱚᱱᱱᱟᱥᱨᱤ ᱫᱚ ᱡᱚᱛᱚ ᱦᱚᱲ ᱜᱮᱠᱚ ᱧᱟᱢᱟ ᱮᱹᱥ ᱴᱤ ᱮ ᱥ ᱥᱤ ᱳ ᱵᱤ ᱥᱤ ᱠᱚ ᱡᱟᱹᱥᱛᱤ ᱧᱚᱜ ᱠᱚ ᱧᱟᱢᱟ ᱚᱱᱟ ᱦᱚᱸ ᱦᱤᱥᱟᱹᱵ ᱛᱮ ᱴᱩᱭᱮᱞᱵᱽ ᱨᱮ ᱡᱮ ᱚᱠᱚᱭ ᱠᱚ ᱠᱩᱲᱤ ᱠᱚ ᱯᱟᱲᱦᱟᱜ ᱠᱟᱱᱟ ᱩᱱᱠᱩᱣᱟᱜ ᱡᱚᱫᱤ ᱵᱟᱯᱞᱟ ᱵᱟᱝ ᱦᱩᱭᱩᱜ ᱠᱷᱟᱡ ᱟᱨ ᱡᱚᱫᱤ ᱵᱟᱯᱞᱟ ᱠᱚ ᱠᱚᱨᱟᱣ ᱞᱮᱠᱷᱟᱡ ᱚᱱᱟ ᱠᱷᱟᱹᱛᱤᱨ ᱡᱮ ᱟᱴᱷᱨᱚ ᱵᱚᱪᱷᱚᱨ ᱯᱩᱨᱱᱚ ᱦᱩᱭ ᱞᱮᱱᱠᱷᱟᱡ ᱡᱮ ᱢᱟᱱᱮ ᱵᱟᱯᱞᱟ ᱨᱮᱭᱟᱜ ᱡᱮ ᱯᱷᱨᱚᱢ ᱯᱷᱤᱞᱟᱯ ᱠᱟᱛᱮᱫ ᱢᱚᱢᱚᱛᱟᱭ ᱢᱟᱱᱮ ᱢᱚᱢᱚᱛᱟ ᱵᱚᱱ ᱮᱢᱟ ᱟᱭᱟ ᱚᱱᱟ ᱠᱷᱟᱹᱛᱤᱨ ᱛᱮ ᱵᱟᱯᱞᱟ ᱨᱮᱭᱟᱜ ᱠᱩᱲᱤ ᱦᱟᱡᱟᱨ ᱥᱮ ᱯᱚᱸᱪᱤᱥ ᱦᱟᱡᱟᱨ ᱴᱟᱠᱟ ᱧᱟᱢᱚᱜᱼᱟ ᱟᱨ ᱚᱱᱟᱨᱮ ᱤᱧᱦᱚᱸ ᱡᱚᱲᱟᱣ ᱢᱮᱱᱟᱜᱼᱟ ᱟᱨᱦᱚᱸ ᱡᱚᱲᱟᱣ ᱜᱮᱭᱟᱹᱧ ᱟᱨᱦᱚᱸ ᱮᱴᱟᱜ ᱠᱚ ᱢᱮᱱᱟᱜ ᱠᱚᱣᱟ ᱩᱱᱠᱩ ᱦᱚᱸ ᱠᱚᱱᱱᱟᱥᱨᱤ ᱥᱟᱛᱮᱜ ᱠᱚ ᱢᱟᱱᱮ ᱟᱨᱦᱚᱸ ᱢᱟᱱᱮ ᱮᱴᱟᱜ ᱚᱨᱛᱷᱚᱱᱳᱭᱛᱤᱠ ᱚᱱᱩᱫᱟᱱ ᱨᱮᱠᱚ ᱢᱮᱱᱟᱜ ᱠᱚᱜᱮᱭᱟ ᱠᱟᱹᱢᱤᱨᱮ